ᱦᱮᱞᱳ ᱦᱮᱸ ᱡᱚᱦᱟᱨ ᱜᱮ ᱦᱮᱸ ᱤᱧ ᱡᱚᱜᱫᱤᱥᱯᱩᱨ ᱨᱮᱱ ᱢᱟᱹᱡᱷᱤ ᱦᱟᱲᱟᱢ ᱠᱟᱱ ᱜᱤᱭᱟᱹᱧ ᱪᱮᱫ ᱠᱷᱚᱵᱚᱨ ᱟᱫᱚ ᱟᱞᱮ ᱴᱚᱞᱟ ᱠᱚᱨᱮᱱ ᱠᱚᱲᱟ ᱫᱚ ᱠᱟᱹᱢᱤ ᱠᱚ ᱪᱟᱞᱟᱣ ᱵᱟᱲᱟ ᱠᱟᱱᱟ ᱱᱤᱛᱚᱜ ᱫᱚ ᱠᱟᱹᱢᱤ ᱠᱚ ᱵᱟᱹᱱᱩᱜ ᱛᱮ ᱵᱟᱨᱦᱮ ᱫᱤᱥᱚᱢ ᱠᱟᱹᱢᱤ ᱠᱚ ᱪᱟᱞᱟᱣ ᱵᱟᱲᱟᱣ ᱠᱟᱱᱟ ᱠᱚᱞᱠᱟᱛᱟ ᱩᱲᱤᱥᱥᱟ ᱟᱭᱢᱟ ᱨᱮᱸᱜᱮᱡ ᱚᱨᱮᱡ ᱠᱚᱲᱟ ᱠᱚ ᱢᱮᱱᱟᱜ ᱠᱚᱣᱟ ᱛᱚ ᱚᱱᱟᱛᱮ ᱠᱟᱹᱢᱤ ᱠᱚ ᱪᱟᱞᱟᱣ ᱵᱟᱲᱟᱣ ᱠᱟᱱᱟ ᱵᱟᱹᱱᱩᱜᱼᱟ ᱱᱤᱛᱚᱜ ᱫᱚ ᱱᱚᱣᱟ ᱟᱞᱮ ᱚᱲᱟᱜ ᱠᱚᱨᱮᱜ ᱠᱟᱹᱢᱤ ᱫᱚ ᱢᱤᱫ ᱵᱟᱨ ᱦᱚᱲ ᱠᱚᱫᱚ ᱠᱟᱹᱢᱤ ᱢᱮᱱᱟᱜ ᱜᱮᱭᱟ ᱟᱫᱚᱢ ᱠᱚᱫᱚ ᱟᱫᱚ ᱱᱚᱣᱟ ᱫᱚ ᱵᱟᱹᱱᱩᱜᱼᱟ ᱚᱠᱚᱭ ᱠᱚ ᱨᱮᱸᱜᱮᱡ ᱚᱨᱮᱡ ᱦᱚᱲ ᱠᱚ ᱩᱱᱠᱩ ᱫᱚ ᱦᱟᱱᱛᱮ ᱵᱟᱦᱨᱮ ᱫᱤᱥᱚᱢ ᱪᱟᱞᱟᱣ ᱠᱟᱛᱮᱫ ᱜᱮ ᱠᱤᱪᱷᱩ ᱴᱟᱠᱟ ᱢᱟᱠᱟ ᱤᱱᱠᱟᱢ ᱠᱟᱛᱮᱫ ᱚᱱᱟ ᱚᱱᱛᱮᱱᱟᱜ ᱠᱤᱪᱷᱩ ᱠᱤᱪᱷᱩ ᱜᱷᱟᱨᱚᱸᱡᱽ ᱠᱚ ᱪᱟᱞᱟᱣ ᱵᱟᱱᱟᱣᱫᱟ ᱟᱪᱪᱷᱟ ᱛᱚᱵᱮ ᱠᱚᱲᱟ ᱠᱚ ᱦᱮᱡ ᱵᱟᱲᱟ ᱞᱮᱱᱜᱮ ᱟᱨᱤᱧ ᱠᱩᱞᱤ ᱠᱚᱣᱟ ᱟᱨ ᱤᱱᱟᱹ ᱵᱟᱫᱽ ᱛᱮ ᱠᱚᱞᱟᱢᱟ ᱛᱟᱦᱞᱮ ᱦᱮᱸ ᱦᱤᱡᱩᱜ ᱜᱮᱭᱟ ᱠᱚ ᱱᱤᱛᱚᱜ ᱦᱟᱸᱜ ᱱᱤᱭᱟᱹ ᱯᱚᱨᱚᱵᱽ ᱠᱚ ᱛᱤᱭᱳᱜᱚᱜ ᱠᱟᱱᱟ ᱛᱚ ᱚᱱᱟ ᱤᱭᱟᱹᱛᱮ ᱵᱚᱞᱮ ᱱᱟᱣᱟ ᱠᱚᱲᱟ ᱠᱚ ᱟᱭᱢᱟ ᱰᱷᱮᱹᱨ ᱠᱚ ᱪᱟᱞᱟᱣ ᱠᱟᱱᱟ ᱢᱳᱴᱟᱢᱩᱴᱤ ᱫᱚᱥ ᱯᱚᱱᱨᱚ ᱡᱚᱱᱟ ᱜᱟᱱ ᱠᱚᱲᱟ ᱠᱚ ᱪᱟᱞᱟᱣ ᱠᱟᱱᱟ ᱦᱮᱸ ᱦᱩᱭ ᱱᱟᱠᱚ ᱪᱷᱚᱭ ᱥᱟᱛ ᱡᱚᱱ ᱜᱟᱱ ᱠᱚ ᱦᱩᱭᱩᱜ ᱠᱟᱱᱟ ᱟᱫᱷᱚᱢ ᱠᱚᱫᱚ ᱵᱚᱪᱷᱚᱨ ᱠᱚ ᱛᱟᱦᱮᱱ ᱠᱟᱱᱟ ᱛᱤᱱ ᱪᱟᱨ ᱵᱚᱪᱷᱚᱨ ᱜᱟᱱ ᱠᱚ ᱠᱩᱲᱟᱹᱣ ᱠᱮᱫᱟ ᱠᱚ ᱚᱲᱟᱜ ᱨᱮᱱ ᱠᱚᱲᱟ ᱠᱚᱫᱚ ᱚ ᱴᱷᱤᱠ ᱜᱮᱭᱟ ᱟᱪᱪᱷᱟᱧ ᱞᱟᱹᱭ ᱠᱚᱣᱟ ᱛᱚᱵᱮ ᱠᱚᱲᱟ ᱠᱚᱠᱚ ᱦᱮᱡ ᱞᱮᱱᱠᱷᱟᱱ ᱚᱠᱚᱭ ᱱᱚᱰᱮ ᱱᱩᱭ ᱠᱚᱲᱟᱭ ᱤᱫᱤᱭᱮᱫ ᱠᱚᱣᱟ ᱠᱟᱹᱢᱤ ᱠᱚ ᱡᱩᱫᱤ ᱯᱮ ᱪᱟᱞᱟᱜ ᱠᱷᱟᱱ ᱚ ᱴᱷᱤᱠ ᱜᱮᱭᱟ ᱛᱚᱵᱮ ᱞᱟᱹᱭ ᱠᱚᱣᱟ ᱛᱟᱦᱞᱮ ᱦᱮᱸ ᱴᱷᱤᱠ ᱜᱮᱭᱟ ᱦᱮᱸ ᱢᱟ ᱛᱚᱵᱮ ᱡᱚᱦᱟᱨ ᱜᱮ